ᱵᱚᱞᱤᱣᱩᱰ ᱴᱚᱞᱤᱣᱩᱰ ᱫᱚᱠᱠᱷᱤᱱ ᱵᱷᱟᱨᱚᱛ ᱨᱮᱭᱟᱜ ᱡᱚᱛᱚ ᱠᱷᱚᱱ ᱢᱟᱨᱟᱝ ᱯᱷᱮᱥᱮᱱ ᱢᱮᱱᱛᱮ ᱯᱷᱮᱥᱮᱱ ᱟᱠᱟᱱ ᱦᱩᱭᱩᱜ ᱠᱟᱱᱟ ᱚᱱᱟ ᱢᱮᱱᱫᱚ ᱵᱚᱞᱤᱣᱩᱰ ᱴᱚᱞᱤᱣᱩᱰ ᱠᱚᱨᱮᱱᱟᱝ ᱯᱷᱮᱥᱮᱱ ᱠᱚᱫᱚ ᱡᱮᱢᱚᱱ ᱱᱚᱝᱠᱟᱱ ᱜᱮᱛᱟ ᱠᱚᱣᱟ ᱜᱳᱞᱰᱮᱱ ᱠᱟᱞᱟᱨ ᱧᱮᱞᱛᱮ ᱯᱷᱮᱥᱮᱱ ᱯᱷᱮᱥᱮᱱ ᱜᱮᱭᱟ ᱚᱱᱟ ᱠᱚᱫᱚ ᱢᱟᱱᱮ ᱢᱟᱲᱟᱝ ᱠᱷᱚᱱᱟᱝ ᱜᱮ ᱩᱱᱠᱩ ᱫᱚ ᱯᱷᱮᱥᱮᱱ ᱯᱷᱮᱥᱮᱱ ᱠᱚ ᱵᱮᱵᱚᱦᱟᱨᱟ ᱠᱤᱪᱨᱤᱪ ᱠᱚᱢ ᱧᱮᱞ ᱠᱤᱪᱨᱤᱪ ᱠᱚᱫᱚ ᱟᱨ ᱧᱮᱞ ᱥᱤᱱᱮᱢᱟ ᱦᱩᱭᱩᱜ ᱠᱟᱱᱟ ᱡᱮᱢᱚᱱ ᱥᱟᱵᱫᱷᱟᱱ ᱤᱱᱰᱤᱭᱟ ᱛᱟᱨᱯᱚᱨ ᱪᱩᱨᱤᱛ ᱠᱚᱫᱚ ᱩᱱᱠᱩᱱᱟᱜ ᱥᱟᱵᱫᱷᱟᱱ ᱤᱱᱰᱤᱭᱟ ᱡᱮᱢᱚᱱ ᱠᱚᱫᱚ ᱚᱱᱟ ᱪᱚᱨᱤᱛ ᱠᱚᱫᱚ ᱦᱩᱭᱩᱜ ᱠᱟᱱᱟ ᱡᱟᱦᱟᱸ ᱫᱚ ᱚᱱᱟ ᱥᱟᱵᱫᱷᱟᱱ ᱤᱱᱰᱤᱭᱟ ᱠᱚᱨᱮᱱᱟᱝ ᱜᱷᱚᱴᱚᱱᱟ ᱜᱷᱚᱴᱟᱜ ᱠᱟᱱᱟ ᱵᱮᱱᱟᱣ ᱟᱠᱟᱫᱟ ᱨᱮᱭᱟᱜ ᱤᱱᱟᱹᱜᱮ ᱠᱩᱨᱩᱢᱩᱴᱩ ᱟᱠᱟᱫᱟᱞᱮ ᱢᱮᱱᱫᱚ